ᱤᱧ ᱡᱟᱦᱟᱸ ᱴᱚᱴᱷᱟᱨᱮ ᱜᱤᱨᱟᱹᱵᱟᱥ ᱠᱟᱛᱮᱜ ᱢᱮᱱᱟᱜ ᱠᱟᱫᱤᱧᱟ ᱚᱱᱟ ᱴᱚᱴᱷᱟ ᱨᱮᱱ ᱦᱚᱲ ᱠᱚᱫᱚ ᱫᱟᱨᱮ ᱨᱚᱦᱚᱭ ᱫᱚ ᱟᱹᱰᱤᱛᱮᱜ ᱜᱮᱠᱚ ᱠᱩᱥᱤᱭᱟᱜᱼᱟ ᱵᱟᱲᱮ ᱟᱨ ᱟᱞᱮ ᱥᱩᱨ ᱨᱮ ᱢᱮᱱᱟᱜ ᱟᱠᱟᱫ ᱵᱩᱨᱩ ᱴᱚᱴᱷᱟ ᱠᱚᱨᱮᱜ ᱫᱚ ᱥᱟᱨᱡᱚᱢ ᱢᱮᱨᱟᱞ ᱦᱮᱸᱥᱟᱜ ᱵᱟᱲᱮ ᱢᱟᱛᱠᱚᱢ ᱟᱨᱦᱚᱸ ᱟᱭᱢᱟ ᱞᱮᱠᱟᱱ ᱫᱟᱨᱮᱞᱮ ᱨᱚᱦᱚᱭ ᱟᱠᱟᱫᱟ ᱫᱟᱨᱮ ᱠᱷᱟᱹᱛᱤᱨ ᱜᱮ ᱱᱚᱣᱟ ᱫᱷᱟᱹᱨᱛᱤ ᱨᱮᱱ ᱥᱟᱱᱟᱢ ᱡᱤᱭᱟᱹᱞᱤ ᱜᱮ ᱛᱮᱦᱮᱧ ᱵᱟᱧᱪᱟᱣ ᱢᱮᱱᱟᱜ ᱵᱚᱱᱟ ᱟᱨ ᱱᱚᱣᱟ ᱥᱚᱥᱱᱚᱜ ᱦᱚᱸ ᱟᱹᱰᱤ ᱨᱟᱹᱥᱠᱟᱹ ᱛᱩᱞᱩᱡ ᱢᱮᱱᱟᱜᱼᱟ ᱫᱟᱨᱮ ᱡᱩᱫᱤ ᱵᱟᱝ ᱛᱟᱦᱮᱱᱟ ᱥᱟᱱᱟᱢ ᱡᱤᱭᱟᱹᱞᱤ ᱦᱚᱸ ᱵᱚᱱ ᱢᱟᱞᱚᱴ ᱪᱟᱵᱟᱜᱼᱟ ᱟᱨ ᱱᱚᱣᱟ ᱥᱚᱥᱱᱚᱜ ᱦᱚᱸ ᱢᱟᱞᱚᱴ ᱪᱟᱵᱟᱜᱼᱟ ᱚᱱᱟᱛᱮ ᱫᱟᱨᱮ ᱵᱟᱧᱪᱟᱣ ᱪᱮ ᱫᱟᱨᱮ ᱨᱚᱦᱚᱭ ᱫᱚ ᱟᱹᱰᱤᱜᱮ ᱞᱟᱹᱠᱛᱤᱭᱟᱱ ᱠᱟᱹᱢᱤ ᱠᱟᱱᱟ ᱢᱮᱱᱛᱤᱧ ᱢᱚᱱᱮᱭᱟ